ᱟᱛᱳ ᱴᱚᱞᱟ ᱨᱮ ᱱᱟᱯᱟᱭ ᱠᱷᱚᱡ ᱛᱮᱵᱚᱱ ᱛᱟᱦᱮᱱᱟ ᱵᱟᱵᱚᱱ ᱠᱟᱹᱭᱟᱹᱜᱼᱟ ᱵᱟᱵᱚᱱ ᱠᱷᱟᱹᱯᱟᱹᱨᱤᱜᱼᱟ ᱡᱚᱛᱚ ᱠᱚᱜᱮ ᱡᱟᱦᱟᱸ ᱛᱤᱱ ᱩᱰᱟᱹᱝ ᱱᱟᱞᱦᱟ ᱵᱚᱱ ᱛᱩᱢᱟᱹᱞ ᱮᱵᱚᱱ ᱵᱟᱡᱟᱨ ᱵᱚᱱ ᱦᱮᱡ ᱟᱠᱟᱱᱟ ᱨᱮᱸᱜᱮᱡ ᱛᱮᱛᱟᱝ ᱡᱟᱞᱟᱛᱮ ᱟᱫᱚ ᱤᱱᱟᱹᱜᱮ ᱠᱟᱹᱢᱤᱭᱟᱵᱚᱱ ᱡᱚᱢᱟᱵᱚᱱ ᱟᱨ ᱡᱟᱦᱟᱸ ᱜᱮ ᱪᱚᱯᱩᱫ ᱟᱴᱤᱧ ᱠᱟᱛᱮ ᱦᱚᱸ ᱚᱱᱟ ᱦᱚᱸ ᱡᱚᱢ ᱠᱟᱛᱮ ᱛᱟᱦᱮᱱ ᱜᱮ ᱦᱩᱭᱩᱜ ᱛᱟᱵᱚᱱᱟ ᱟᱨ ᱱᱤᱛᱳᱜ ᱫᱚ ᱟᱵᱚ ᱫᱚ ᱱᱟᱞᱦᱟ ᱡᱚᱢ ᱦᱚᱲ ᱠᱟᱱᱟ ᱵᱚᱱ ᱤᱧ ᱫᱚ ᱱᱟᱱᱟᱹᱜ ᱤᱧ ᱟᱹᱜᱩᱭ ᱪᱮ ᱦᱮᱱᱟᱜ ᱤᱧ ᱧᱟᱢ ᱠᱟᱱᱟ ᱪᱮ ᱱᱤᱧ ᱧᱟᱢ ᱠᱟᱱᱟ ᱚᱱᱠᱟ ᱫᱚ ᱚᱠᱟᱨᱮᱵᱚᱱ ᱧᱟᱢᱟ ᱡᱟᱦᱟᱸ ᱞᱮᱠᱟ ᱜᱮ ᱠᱩᱲᱟᱹᱜ ᱠᱟᱱᱟ ᱵᱚᱱ ᱵᱟᱵᱟ ᱚᱱᱠᱟ ᱜᱮ ᱵᱚ ᱡᱚᱢ ᱠᱟᱛᱮ ᱵᱚᱱ ᱛᱟᱦᱮᱸ ᱠᱚᱜᱼᱟ ᱱᱤᱛᱳᱜ ᱜᱤᱫᱟᱹᱨ ᱯᱤᱫᱟᱹᱨ ᱠᱚ ᱦᱮᱱᱟᱜ ᱠᱚᱣᱟ ᱱᱤᱛᱳᱜ ᱱᱚᱛᱮ ᱨᱮ ᱡᱟᱦᱟᱸ ᱛᱤᱱ ᱩᱰᱟᱹᱝ ᱥᱤᱠᱠᱷᱤᱛᱚᱜ ᱵᱚᱱ ᱫᱩᱲᱩᱵ ᱟᱠᱟᱫ ᱠᱚᱣᱟ ᱩᱱᱠᱩ ᱦᱚᱸ ᱵᱟᱵᱚᱱ ᱯᱩᱨᱟᱹᱣ ᱞᱮᱠᱷᱟᱡ ᱢᱟ ᱟᱛᱳ ᱚᱲᱟᱜ ᱢᱟ ᱩᱱᱠᱩ ᱵᱟᱠᱚ ᱯᱩᱨᱟᱹᱣ ᱞᱮᱠᱷᱟᱱ ᱢᱟ ᱵᱟᱵᱚᱱ ᱥᱮᱱ ᱫᱟᱲᱮᱭᱟᱜᱼᱟ ᱠᱟᱛᱷᱟ ᱱᱤᱛᱳᱜ ᱟᱵᱚ ᱚᱠᱟ ᱳᱰᱤᱥᱟ ᱠᱷᱟᱱ ᱩᱲᱤᱥᱥᱟ ᱨᱮᱢᱟ ᱵᱟᱠᱚ ᱫᱟᱲᱮᱭᱟᱜᱼᱟ ᱱᱤᱛᱚᱜ ᱜᱤᱫᱽᱨᱟᱹ ᱠᱚ ᱟᱪᱪᱷᱟ ᱱᱤᱛᱳᱜ ᱵᱟᱝᱜᱟᱞ ᱵᱟᱝᱞᱟ ᱢᱟ ᱵᱟᱠᱚ ᱫᱟᱲᱮᱭᱟᱜᱼᱟ ᱟᱫᱚ ᱱᱚᱛᱮ ᱜᱮ ᱡᱟᱦᱟᱸ ᱛᱤᱱ ᱩᱰᱟᱹᱝ ᱱᱚᱛᱮ ᱨᱮᱜᱮ ᱯᱩᱨᱟᱹᱣ ᱚᱪᱚ ᱠᱟᱛᱮ ᱟᱫᱚ ᱵᱚᱱ ᱛᱟᱦᱮᱱᱟ ᱟᱨ ᱱᱩᱠᱩ ᱜᱤᱫᱽᱨᱟᱹ ᱠᱚᱠᱚ ᱯᱩᱨᱟᱹᱣ ᱞᱮᱠᱷᱟᱱ ᱟᱫᱚ ᱟᱛᱳ ᱚᱲᱟᱜ ᱜᱮ ᱪᱟᱞᱟᱣ ᱦᱩᱭᱩᱜᱼᱟ